ᱟᱵᱚ ᱥᱟᱱᱛᱟᱲ ᱥᱟᱶᱛᱟ ᱨᱮᱫᱚ ᱵᱚᱸᱜᱟ ᱠᱚᱣᱟᱜ ᱢᱩᱴᱷᱟᱹᱱ ᱫᱚ ᱵᱟᱵᱚᱱ ᱧᱮᱞ ᱟᱹᱜᱩ ᱠᱟᱫᱟ ᱥᱮᱫᱟᱭ ᱠᱷᱚᱱᱟᱜ ᱵᱟᱝᱠᱚ ᱧᱮᱞ ᱟᱹᱜᱩ ᱠᱟᱫᱟ ᱱᱤᱛᱚᱜ ᱵᱷᱳᱨ ᱵᱟᱝᱵᱚᱱ ᱧᱮᱞ ᱠᱟᱜᱼᱟ ᱟᱨ ᱟᱵᱚ ᱫᱚ ᱥᱮᱫᱟᱭ ᱠᱷᱚᱱ ᱜᱮ ᱫᱟᱨᱮ ᱫᱷᱤᱨᱤ ᱦᱚᱭ ᱠᱚᱜᱮ ᱵᱚᱱ ᱵᱚᱸᱜᱟ ᱟᱹᱜᱩ ᱟᱠᱟᱫ ᱠᱚᱣᱟ ᱟᱨ ᱩᱱᱠᱩ ᱜᱮ ᱟᱵᱚ ᱨᱮᱱ ᱫᱚ ᱵᱚᱸᱜᱟᱼᱵᱳᱨᱳ ᱠᱟᱱᱟ ᱠᱚ ᱡᱟᱦᱟᱸ ᱨᱮᱠᱟ ᱡᱟᱦᱮᱨ ᱨᱮᱦᱚᱸ ᱫᱷᱤᱨᱤ ᱜᱮ ᱜᱳᱥᱟᱲᱮ ᱦᱚᱸ ᱫᱷᱤᱨᱤ ᱜᱮ ᱟᱨᱦᱚᱸ ᱡᱟᱦᱮᱨ ᱨᱮ ᱫᱚᱦᱚᱭᱟᱭ ᱫᱟᱨᱮ ᱫᱷᱤᱨᱤ ᱢᱮᱱᱟᱜᱼᱟ ᱜᱳᱥᱟᱲᱮ ᱨᱮᱫᱚ ᱫᱷᱤᱨᱤ ᱜᱮ ᱚᱱᱟ ᱜᱮᱵᱚᱱ ᱵᱚᱸᱜᱟᱼᱵᱳᱨᱳ ᱟᱹᱜᱩ ᱟᱠᱟᱫᱼᱟ ᱥᱮᱫᱟᱭ ᱠᱷᱚᱱᱟᱜ ᱟᱨ ᱱᱤᱛ ᱦᱚᱸᱵᱚᱱ ᱚᱱᱟ ᱜᱮᱵᱚᱱ ᱵᱚᱸᱜᱟᱼᱵᱳᱨᱳᱭᱮᱫᱟ ᱟᱨ ᱟᱵᱚᱨᱤᱱ ᱵᱚᱸᱜᱟᱼᱵᱳᱨᱳᱣᱟᱜ ᱫᱚ ᱢᱩᱴᱷᱟᱹᱫ ᱫᱚ ᱵᱟᱹᱱᱩᱜ ᱟᱱᱟᱜ ᱡᱟᱦᱟᱸ ᱡᱮ ᱜᱮᱡ ᱜᱩᱨᱤᱡ ᱠᱟᱛᱷᱟ ᱠᱟᱱᱟ ᱚᱱᱟᱫᱚ ᱟᱵᱚᱨᱮᱱ ᱵᱚᱸᱜᱟ ᱜᱮᱡ ᱜᱩᱨᱤᱡ ᱫᱚᱵᱚᱱ ᱥᱟᱯᱷᱟ ᱥᱩᱛᱟᱹᱨ ᱠᱚᱜᱮᱭᱟ ᱜᱩᱨᱤᱡ ᱛᱮᱵᱚᱱ ᱜᱮᱡ ᱜᱩᱨᱤᱡ ᱛᱚᱣᱟ ᱠᱚᱛᱮ ᱵᱚᱱ ᱜᱩᱨᱤᱡ ᱩᱰᱩᱠᱟ ᱚᱱᱟ ᱟᱨ ᱮᱴᱟᱜ ᱡᱟᱹᱛᱤ ᱨᱮᱱᱟᱜ ᱫᱚ ᱢᱩᱴᱷᱟᱹᱱ ᱢᱮᱱᱟᱜ ᱞᱟᱹᱜᱤᱫ ᱦᱚᱸ ᱟᱵᱚ ᱥᱟᱱᱛᱟᱲ ᱥᱟᱶᱛᱟ ᱟᱵᱚ ᱥᱟᱱᱛᱟᱲ ᱡᱟᱹᱛᱤ ᱨᱮᱱᱟᱜ ᱫᱚ ᱢᱩᱴᱷᱟᱹᱱ ᱵᱟᱹᱱᱩᱜᱼᱟ ᱚᱱᱟ ᱫᱷᱤᱨᱤ ᱫᱟᱨᱮ ᱵᱚᱱ ᱵᱚᱸᱜᱟ ᱟᱹᱜᱩ ᱠᱟᱜᱼᱟ ᱚᱱᱟ ᱠᱚᱜᱮ ᱵᱚᱱ ᱤᱫᱤᱭᱮᱫᱼᱟ ᱱᱤᱛ ᱦᱚᱸ ᱟᱠᱚᱣᱟᱜ ᱫᱚ ᱜᱩᱨᱤᱡ ᱠᱟᱛᱷᱟ ᱦᱚᱧ ᱢᱮᱱ ᱜᱮᱭᱟ ᱟᱵᱚ ᱫᱚ ᱧᱮᱞ ᱢᱮ ᱜᱟᱹᱭ ᱰᱟᱝᱨᱤ ᱜᱩᱨᱤᱡ ᱠᱚᱛᱮ ᱜᱮ ᱛᱮᱜᱮᱵᱚᱱ ᱜᱩᱨᱤᱡ ᱥᱟᱯᱷᱟᱭ ᱜᱟᱹᱭ ᱠᱚᱣᱟᱜ ᱜᱩᱨᱤᱡ ᱥᱟᱯᱷᱟ ᱠᱟᱛᱮ ᱵᱚᱱ ᱠᱚᱜᱮ ᱵᱚᱱ ᱵᱚᱸᱜᱟᱼᱵᱳᱨᱳ ᱠᱚᱣᱟ ᱟᱵᱚ ᱩᱱᱠᱩ ᱢᱟᱱᱮ ᱡᱟᱦᱮᱨ ᱨᱮᱥᱮ ᱜᱳᱥᱟᱲᱮ ᱪᱮ ᱚᱲᱟᱜ ᱨᱮ ᱪᱮ ᱡᱟᱦᱟᱸ ᱨᱮᱜᱮ ᱵᱚᱱ ᱵᱚᱸᱜᱟᱼᱵᱳᱨᱳᱭᱟ ᱜᱮᱡ ᱜᱩᱨᱤᱡ ᱥᱟᱯᱷᱟ ᱥᱩᱛᱨᱚ ᱟᱛᱮ ᱜᱮᱵᱚᱱ ᱜᱮᱡ ᱢᱚᱛᱞᱚᱵ ᱵᱚᱱ ᱵᱚᱸᱜᱟᱼᱵᱳᱨᱳᱭᱟ ᱡᱮᱭᱥᱮ ᱩᱭᱦᱟᱹᱨ ᱟᱠᱚ ᱜᱮᱡ ᱜᱩᱨᱤᱡ ᱫᱚ ᱤᱧ ᱦᱚᱸᱧ ᱜᱮᱡ ᱜᱩᱨᱤᱡ ᱟᱠᱟᱫ ᱜᱮᱭᱟ ᱵᱚᱸᱜᱟᱼᱵᱳᱨᱳ ᱨᱮᱫᱚ ᱟᱨ ᱟᱵᱚ ᱥᱟᱱᱛᱟᱲ ᱥᱟᱶᱛᱟ ᱨᱮᱫᱚ ᱜᱩᱨᱤᱡ ᱛᱮ ᱜᱮᱡ ᱜᱩᱨᱤᱡ ᱠᱟᱛᱮ ᱜᱮᱵᱚᱱ ᱵᱚᱸᱜᱟᱼᱵᱳᱨᱳᱭᱟ